ᱢᱚᱬᱮ ᱜᱚᱴᱟᱝ ᱦᱚᱱᱚᱛ ᱨᱮᱱᱟᱜ ᱧᱩᱛᱩᱢ ᱫᱚ ᱦᱩᱭᱩᱜ ᱠᱟᱱᱟ ᱯᱨᱚᱛᱷᱚᱢ ᱵᱳᱠᱟᱨᱳ ᱫᱚᱥᱟᱨ ᱨᱮ ᱢᱮᱱᱟᱜᱼᱟ ᱫᱷᱟᱱᱵᱟᱫᱽ ᱛᱮᱥᱟᱨ ᱨᱮ ᱢᱮᱱᱟᱜᱼᱟ ᱦᱟᱡᱟᱨᱤᱵᱟᱜᱽ ᱯᱩᱱᱟᱜ ᱢᱮᱱᱟᱜᱼᱟ ᱜᱤᱨᱤᱰᱤ ᱟᱨ ᱢᱚᱬᱮᱭᱟᱜ ᱢᱮᱱᱟᱜᱼᱟ ᱱᱚᱜᱼᱚᱸᱭ ᱱᱚᱝᱠᱟ ᱢᱚᱬᱮᱭᱟᱜ ᱦᱚᱱᱚᱛ ᱨᱮᱱᱟᱜ ᱧᱩᱛᱩᱢ ᱞᱟᱹᱭ ᱦᱩᱭᱮᱱᱟ